ᱟᱢ ᱠᱤ ᱩᱵᱮᱨ ᱮᱡᱮᱱᱥᱤᱢ ᱞᱟᱹᱭ ᱮᱫᱟ ᱤᱧ ᱡᱮ ᱚᱱᱞᱟᱭᱤᱱ ᱛᱮ ᱜᱟᱹᱰᱤᱧ ᱵᱩᱠ ᱞᱮᱫᱟ ᱛᱚ ᱚᱱᱟ ᱜᱟᱹᱰᱤ ᱴᱟᱭᱤᱢ ᱢᱚᱛᱚᱱ ᱵᱟᱝ ᱦᱮᱡ ᱞᱮᱱ ᱛᱮ ᱤᱧ ᱜᱟᱹᱰᱤ ᱚᱱᱟ ᱠᱮᱱᱥᱮᱞ ᱦᱩᱭ ᱮᱱ ᱛᱤᱧᱟᱹ ᱛᱚ ᱦᱟᱡᱟᱨ ᱴᱟᱠᱟ ᱠᱟᱹᱣᱰᱤ ᱡᱮᱧ ᱡᱚᱢᱟ ᱞᱮᱫᱟ ᱚᱱᱟ ᱠᱟᱹᱣᱰᱤ ᱨᱩᱣᱟᱹᱲ ᱤᱧ ᱧᱟᱢ ᱞᱮᱠᱷᱟᱱ ᱵᱷᱟᱹᱜᱤ ᱦᱩᱭᱩᱜᱼᱟ